ᱵᱮᱵᱽᱥᱟ ᱮᱦᱚᱵ ᱡᱚᱠᱷᱮᱡ ᱟᱛᱳ ᱨᱮ ᱫᱤᱥᱭᱟᱹ ᱠᱚ ᱟᱹᱰᱤ ᱥᱟᱸᱜᱮ ᱪᱮᱞᱮᱧᱡᱽ ᱨᱮᱭᱟᱜ ᱥᱟᱢᱟᱝ ᱫᱟᱯᱨᱟᱢ ᱦᱩᱭᱩᱜᱼᱟ ᱡᱮᱞᱮᱠᱟ ᱟᱛᱳ ᱴᱚᱞᱟ ᱨᱮ ᱠᱳᱢᱤᱱᱤᱠᱮᱥᱚᱱ ᱡᱳᱜᱟᱡᱳᱜᱽ ᱵᱮᱵᱚᱥᱛᱟ ᱟᱹᱰᱤ ᱱᱟᱪᱟᱨ ᱜᱮᱭᱟ ᱟᱨ ᱯᱩᱭᱥᱟᱹ ᱠᱟᱹᱣᱰᱤ ᱦᱚᱸ ᱟᱹᱰᱤ ᱜᱮ ᱚᱵᱷᱟᱵᱽ ᱜᱮᱭᱟ ᱚᱱᱟ ᱛᱟᱭᱚᱢ ᱵᱮᱵᱽᱥᱟ ᱠᱚᱨᱮᱱᱟᱜ ᱡᱟ ᱫᱩᱨᱤᱵᱽ ᱠᱚ ᱞᱟᱜᱟᱜᱼᱟ ᱚᱱᱟ ᱠᱚᱦᱚᱸ ᱠᱳᱢᱤᱱᱤᱠᱮᱥᱚᱱ ᱵᱟᱝ ᱠᱷᱟᱹᱛᱤᱨ ᱞᱚᱜᱚᱱ ᱫᱚ ᱵᱟᱝ ᱧᱟᱢᱚᱜᱼᱟ ᱡᱟᱦᱟᱸᱭ ᱠᱟᱥᱴᱳᱢᱟᱨ ᱞᱚᱜᱚᱱ ᱵᱟᱢ ᱮᱢ ᱫᱟᱲᱮᱭᱟᱭᱟ ᱚᱱᱟ ᱛᱟᱭᱚᱢ ᱵᱷᱟᱨᱚᱛ ᱨᱮᱭᱟᱜ ᱟᱛᱳ ᱵᱮᱵᱽᱥᱟ ᱦᱩᱭ ᱥᱟᱹᱨᱤ ᱞᱟᱹᱜᱤᱫ ᱞᱟᱹᱠᱛᱤ ᱢᱮᱱᱟᱜᱼᱟ ᱪᱮᱫ ᱞᱮᱠᱟ ᱯᱳᱭᱞᱳ ᱫᱚ ᱠᱳᱢᱤᱱᱤᱠᱮᱥᱮᱱ ᱨᱮᱭᱟᱜ ᱡᱳᱜᱟᱡᱳᱜᱽ ᱵᱮᱵᱚᱥᱟᱛᱟ ᱵᱷᱟᱜᱮ ᱴᱷᱤᱠ ᱥᱚᱨᱠᱟᱨ ᱛᱟᱞᱟᱛᱮ ᱠᱚᱨᱟᱣ ᱞᱟᱹᱠᱛᱤ ᱠᱟᱱᱟ ᱟᱨ ᱨᱩᱨᱮᱞ ᱮᱨᱤᱭᱟ ᱠᱚᱨᱮ ᱥᱚᱨᱠᱟᱨᱤ ᱛᱟᱞᱟᱛᱮ ᱱᱟᱱᱟ ᱦᱩᱱᱟᱹᱨ ᱵᱮᱵᱽᱥᱟ ᱨᱮᱭᱟᱜ ᱴᱨᱮᱱᱤᱝ ᱦᱚᱸ ᱦᱟᱛᱟᱣ ᱞᱟᱹᱠᱛᱤ ᱢᱮᱱᱟᱜᱼᱟ ᱚᱱᱟ ᱛᱟᱭᱚᱢ ᱢᱩᱞᱫᱷᱚᱱ ᱞᱟᱹᱠᱛᱤ ᱦᱩᱭᱩᱜ ᱠᱟᱱᱟ ᱵᱮᱵᱽᱥᱟ ᱨᱮᱭᱟᱜ ᱡᱚᱛᱚ ᱠᱷᱚᱱ ᱢᱟᱨᱟᱝ ᱞᱟᱹᱠᱛᱤ ᱡᱚᱫᱤ ᱥᱚᱨᱠᱟᱨ ᱛᱟᱞᱟᱛᱮ ᱵᱮᱵᱽᱥᱟ ᱨᱮᱭᱟᱜ ᱱᱟᱱᱟ ᱦᱩᱱᱟᱹᱨ ᱤᱥᱠᱤᱢ ᱠᱚᱠᱚ ᱟᱲᱟᱜᱟ ᱮᱸᱰᱮᱠᱷᱟᱱ ᱟᱛᱳ ᱴᱚᱞᱟ ᱨᱮᱱ ᱟᱹᱰᱤ ᱜᱟᱱ ᱥᱟᱱᱛᱟᱲ ᱵᱚᱭᱦᱟ ᱠᱚ ᱵᱮᱵᱽᱥᱟ ᱛᱟᱞᱟᱛᱮ ᱵᱮᱵᱽᱥᱟ ᱠᱚ ᱟᱲᱜᱚ ᱫᱟᱲᱮᱭᱟᱜᱼᱟ ᱱᱚᱣᱟ ᱵᱷᱟᱨᱚᱛ ᱫᱤᱥᱚᱢ ᱟᱛᱳ ᱛᱟᱞᱟᱨᱮ